ᱱᱤᱦᱟᱨ ᱥᱩᱱᱩᱢ ᱫᱚ ᱤᱧᱫᱚ ᱵᱟᱹᱧ ᱠᱩᱥᱤᱭᱟᱜᱼᱟ ᱡᱮ ᱱᱤᱦᱟᱨ ᱥᱩᱱᱩᱢ ᱚᱡᱚᱜ ᱞᱮᱠᱷᱟᱡ ᱫᱚ ᱵᱚᱦᱚᱜ ᱦᱟᱹᱥᱩᱣᱟ ᱩᱵ ᱦᱚᱸ ᱵᱚᱡᱚᱜ ᱜᱮᱭᱟ ᱟᱨ ᱫᱟᱢ ᱦᱚᱸ ᱟᱹᱰᱤᱜᱮ ᱰᱷᱮᱨᱼᱟ ᱟᱨ ᱤᱧᱦᱚᱸ ᱵᱟᱹᱧ ᱚᱡᱚᱜᱟ ᱟᱨ ᱚᱲᱟᱜ ᱨᱮᱱ ᱦᱚᱲ ᱦᱚᱸ ᱵᱟᱹᱧ ᱚᱡᱚᱜ ᱦᱚᱪᱚ ᱠᱚᱣᱟ